ᱜᱚᱝᱠᱮ ᱡᱚᱦᱟᱨ ᱜᱮ ᱦᱮᱸ ᱤᱧ ᱫᱩᱨᱜᱟᱹᱯᱩᱨ ᱮᱥᱴᱮᱥᱚᱱ ᱠᱷᱚᱱᱟᱜ ᱤᱧ ᱞᱟᱹᱭᱮᱫᱟ ᱟᱵᱮᱱ ᱴᱷᱮᱱ ᱜᱟᱹᱰᱤ ᱧᱟᱢᱚᱜ ᱟᱛᱚ ᱟᱪᱪᱷᱟ ᱟᱹᱞᱤᱧ ᱱᱚᱰᱮ ᱠᱷᱚᱱᱟᱜ ᱞᱤᱧ ᱪᱟᱞᱟᱜᱼᱟ ᱠᱳᱞᱠᱟᱛᱟ ᱮᱭᱟᱨᱯᱳᱨᱴ ᱞᱤᱧ ᱪᱟᱞᱟᱜᱼᱟ ᱧᱤᱫᱟᱹ ᱟᱹᱞᱤᱧᱟᱜ ᱯᱷᱞᱟᱭᱤᱴ ᱢᱮᱱᱟᱜ ᱛᱟᱹᱞᱤᱧᱟ ᱛᱳ ᱚᱱᱟ ᱧᱟᱢ ᱞᱟᱹᱜᱤᱫ ᱛᱮ ᱟᱵᱮᱱ ᱛᱤᱱᱟᱹᱜ ᱠᱟᱹᱣᱰᱤ ᱵᱮᱱ ᱦᱟᱛᱟᱣᱟ ᱟᱪᱪᱷᱟ ᱛᱟᱦᱞᱮ ᱠᱷᱟᱱ ᱫᱚ ᱟᱵᱮᱱ ᱛᱤᱱᱟᱹᱜ ᱚᱠᱛᱚᱨᱮ ᱟᱹᱞᱤᱧ ᱴᱷᱮᱱ ᱵᱮᱱ ᱥᱮᱴᱮᱨᱚᱜ ᱠᱟᱱᱟ ᱵᱮᱥ ᱴᱷᱤᱠᱟᱹᱱ ᱜᱮᱭᱟ ᱛᱟᱦᱞᱮ ᱟᱵᱮᱱ ᱫᱚ ᱮᱠ ᱠᱟᱹᱢᱤ ᱵᱮᱱ ᱟᱹᱞᱤᱧᱟᱜ ᱯᱷᱳᱱ ᱱᱟᱢᱵᱟᱨ ᱫᱚᱦᱚᱭ ᱵᱮᱱ ᱟᱹᱞᱤᱧᱟᱜ ᱯᱷᱳᱱ ᱱᱟᱢᱵᱟᱨ ᱫᱚ ᱦᱩᱭᱩᱜ ᱠᱟᱱᱟ ᱱᱚᱭ ᱪᱷᱚᱭ ᱪᱟᱨ ᱥᱟᱛ ᱪᱷᱚᱭ ᱯᱟᱸᱪ ᱛᱤᱱ ᱟᱴ ᱪᱟᱨ ᱥᱩᱱᱱᱚ ᱱᱤᱭᱟᱹ ᱯᱷᱳᱱ ᱱᱟᱢᱵᱟᱨ ᱨᱮ ᱯᱷᱳᱱ ᱵᱮᱱ ᱫᱩᱨᱜᱟᱹᱯᱩᱨ ᱮᱥᱴᱮᱥᱚᱱ ᱨᱮ ᱦᱮᱡ ᱠᱟᱛᱮᱫ ᱛᱟᱦᱞᱮ ᱠᱷᱟᱱ ᱫᱚ ᱚᱸᱰᱮᱜᱮ ᱟᱹᱞᱤᱧ ᱵᱮᱱ ᱧᱟᱢ ᱞᱤᱧᱟᱹ ᱵᱮᱥ ᱜᱮᱭᱟ ᱛᱚ ᱦᱮᱸ ᱴᱷᱤᱠᱟᱹᱱ ᱜᱮᱭᱟ ᱢᱟ ᱛᱚᱵᱮ ᱡᱚᱦᱟᱨ